ᱟᱞᱮ ᱟᱛᱳ ᱨᱮᱫᱚ ᱡᱚᱛᱚ ᱞᱮᱠᱟᱱ ᱡᱤᱱᱤᱥ ᱜᱮ ᱠᱤᱨᱤᱧ ᱟᱹᱠᱷᱨᱤᱧ ᱦᱩᱭᱩᱜᱼᱟ ᱡᱮᱢᱚᱱ ᱠᱚ ᱡᱚᱢ ᱡᱚᱢ ᱡᱤᱱᱤᱥ ᱛᱷᱮᱠᱮ ᱠᱤᱪᱨᱤᱡ ᱠᱷᱟᱹᱰᱣᱟᱹᱜ ᱛᱷᱮᱠᱮ ᱟᱨᱚ ᱦᱩᱲᱩ ᱪᱟᱣᱞᱮ ᱡᱟᱵᱚᱛᱤᱭᱚ ᱟᱵᱚᱣᱟᱜ ᱡᱟᱦᱟᱸᱴᱟᱜ ᱠᱟᱞᱪᱟᱨ ᱨᱤᱞᱮᱴᱤᱵᱽ ᱡᱟᱦᱟᱸᱛᱤᱱᱟᱹᱜ ᱠᱤᱨᱤᱧ ᱟᱹᱠᱷᱨᱤᱧ ᱡᱤᱱᱤᱥ ᱢᱮᱱᱟᱜ ᱟᱠᱟᱫ ᱡᱚᱛᱚ ᱡᱤᱱᱤᱥ ᱜᱮ ᱟᱛᱩᱨᱮ ᱩᱝᱠᱩ ᱦᱚᱠᱟᱨ ᱠᱚ ᱠᱚ ᱦᱤᱡᱩᱜ ᱜᱮᱭᱟ ᱩᱝᱠᱩ ᱴᱷᱮᱡ ᱠᱤᱨᱤᱧ ᱟᱹᱠᱷᱨᱤᱧ ᱦᱩᱭᱩᱜ ᱜᱮᱭᱟ